ᱤᱧ ᱱᱚᱣᱟᱜᱤᱧ ᱢᱚᱱᱮᱭᱟ ᱡᱮ ᱢᱟᱨᱮ ᱯᱤᱲᱦᱤ ᱦᱩᱰᱤᱝ ᱠᱚ ᱠᱷᱚᱱ ᱫᱚ ᱡᱟᱹᱥᱛᱤ ᱫᱷᱟᱹᱨᱢᱤᱠ ᱛᱟᱦᱮᱸ ᱠᱟᱱᱟ ᱢᱟᱲᱟᱝ ᱯᱤᱲᱦᱤ ᱠᱚᱨᱮ ᱫᱚ ᱮᱲᱮ ᱨᱚᱲ ᱦᱚᱲᱠᱚᱰᱚ ᱵᱟᱠᱚ ᱛᱟᱦᱮᱸ ᱠᱟᱱᱟ ᱩᱱᱠᱩ ᱫᱚ ᱥᱚᱛ ᱪᱩᱨᱤᱛ ᱟᱨ ᱵᱩᱜᱤ ᱱᱟᱭ ᱱᱟᱯᱟᱭ ᱠᱚ ᱨᱚᱲᱟ ᱟᱨ ᱠᱚ ᱠᱟᱹᱢᱤᱭᱟ ᱛᱟᱦᱮᱫ ᱮᱲᱮ ᱮᱯᱲᱮᱜᱮ ᱵᱟᱭ ᱛᱟᱦᱮᱸ ᱠᱟᱱᱟ ᱩᱱᱠᱩ ᱫᱚ ᱵᱮᱲᱮ ᱫᱷᱚᱨᱚᱢ ᱦᱚᱲ ᱠᱚ ᱛᱟᱦᱮᱸ ᱠᱟᱱᱟ ᱡᱟᱦᱟᱱ ᱡᱤᱱᱤᱥ ᱨᱮᱦᱚᱸ ᱮᱲᱮ ᱮᱯᱲᱮᱜᱮ ᱵᱟᱭ ᱛᱟᱦᱮᱸ ᱠᱟᱱᱟ ᱥᱟᱹᱨᱤ ᱡᱚᱛᱷᱟᱛ ᱠᱟᱛᱷᱟ ᱜᱮᱠᱚ ᱞᱟᱹᱭᱟ ᱨᱚᱲᱟ ᱠᱚ ᱟᱨ ᱠᱚ ᱜᱟᱯᱟᱞ ᱢᱟᱨᱟᱣᱟ ᱮᱲᱮ ᱮᱯᱮᱲᱮ ᱠᱟᱛᱷᱟᱜᱮ ᱵᱟᱭ ᱛᱟᱦᱮᱸ ᱠᱟᱱᱟ ᱟᱨ ᱫᱷᱚᱨᱚᱢ ᱠᱟᱛᱷᱟᱜᱮ ᱛᱟᱠᱚ ᱛᱟᱦᱮᱸ ᱠᱟᱱᱟ ᱟᱠᱚᱣᱟᱜ ᱢᱚᱪᱟ ᱟᱲᱟᱝ ᱠᱷᱚᱡ ᱫᱚ ᱫᱷᱚᱨᱚᱢ ᱨᱚᱲᱜᱮ ᱚᱸᱰᱚᱠᱚᱜ ᱠᱟᱱ ᱛᱟᱦᱮᱸ ᱠᱟᱱᱟ ᱚᱱᱟᱛᱮ ᱩᱱᱠᱩ ᱫᱚ ᱟᱹᱰᱤ ᱪᱮᱨᱦᱟ ᱱᱤᱨᱟᱹᱭ ᱱᱤᱯᱷᱩᱴ ᱢᱚᱱᱮ ᱦᱚᱲ ᱠᱚ ᱛᱟᱦᱮᱸ ᱠᱟᱱᱟ ᱛᱟᱦᱮᱸᱫ ᱟᱨ ᱱᱟᱦᱟᱜ ᱨᱤᱱ ᱪᱮ ᱱᱤᱛᱚᱝ ᱨᱤᱱ ᱠᱚᱫᱚ ᱵᱟᱹᱲᱛᱤ ᱠᱟᱨᱛᱮ ᱮᱲᱮ ᱮᱯᱮᱲᱮ ᱨᱚᱲ ᱠᱚ ᱨᱚᱲᱮᱫᱟ ᱫᱷᱚᱨᱚᱢ ᱠᱟᱛᱷᱟ ᱠᱚᱢ ᱠᱚ ᱨᱚᱲᱮᱜᱼᱟ ᱚᱱᱟᱛᱮ ᱚᱱᱟ ᱠᱚ ᱵᱚᱫᱚᱞ ᱧᱮᱞ ᱧᱟᱢᱚᱜ ᱠᱟᱱᱟ ᱢᱟᱲᱟᱝ ᱪᱮ ᱟᱹᱜᱤᱞ ᱨᱤᱱ ᱯᱤᱲᱦᱤ ᱦᱚᱲ ᱫᱚ ᱮᱲᱮ ᱠᱟᱛᱷᱟ ᱫᱚ ᱢᱚᱴᱷᱮ ᱵᱟᱠᱚ ᱨᱚᱲᱟ ᱛᱟᱦᱮᱸᱫ ᱟᱨ ᱵᱟᱹᱲᱤᱡ ᱠᱟᱹᱢᱤ ᱦᱚᱸ ᱵᱟᱠᱚ ᱠᱟᱹᱢᱤᱭᱟ ᱛᱟᱦᱮᱸᱫ ᱡᱟᱦᱟᱱ ᱡᱤᱱᱤᱥᱜᱮ ᱱᱟᱭ ᱱᱟᱯᱟᱭ ᱛᱮᱜᱮ ᱠᱚ ᱥᱟᱹᱛᱮᱫ ᱛᱟᱦᱮᱸᱫ

ᱥᱟᱹᱨᱤ ᱢᱚᱱᱮ ᱠᱟᱛᱮ ᱟᱠᱚᱣᱟᱜ ᱦᱚᱨ ᱰᱟᱦᱟᱨ ᱨᱮᱠᱚ ᱛᱟᱲᱟᱢᱮᱫ ᱛᱟᱦᱮᱸᱫ ᱟᱨ ᱟᱠᱚᱣᱟᱜ ᱡᱟᱸᱜᱟ ᱠᱚ ᱞᱟᱯᱷᱟ ᱤᱫᱤᱭᱮᱫ ᱛᱟᱦᱮᱸᱫ ᱱᱤᱛᱳᱝ ᱫᱚ ᱮᱲᱮ ᱮᱯᱮᱲᱮ ᱡᱩᱜᱽ ᱥᱮᱴᱮᱨᱟᱠᱟᱱᱟ ᱚᱱᱟ ᱠᱚᱜᱮ ᱱᱤᱛᱳᱝ ᱫᱚ ᱵᱚᱫᱚᱞ ᱧᱮᱞ ᱧᱟᱢᱚᱜ ᱠᱟᱱᱟ ᱪᱮ ᱵᱚᱱᱚᱫᱚᱞ ᱧᱮᱞ ᱧᱟᱢᱚᱜ ᱠᱟᱱᱟ